ᱥᱟᱱᱛᱟᱲ ᱠᱚᱣᱟᱜ ᱫᱷᱚᱨᱚᱢ ᱟᱹᱨᱤ ᱪᱟᱹᱞᱤ ᱞᱮᱠᱟᱛᱮ ᱠᱟᱨᱟᱢ ᱫᱚ ᱚᱠᱟ ᱚᱠᱟ ᱡᱚᱠᱷᱚᱡ ᱠᱚ ᱵᱤᱱᱛᱤᱭᱟ ᱱᱚᱣᱟ ᱨᱮᱱᱟᱜ ᱞᱟᱹᱱᱟᱹᱭ ᱞᱮᱠᱟ ᱛᱮᱫᱚ ᱟᱹᱞᱤᱧᱟᱜ ᱩᱭᱦᱟᱹᱨ ᱛᱮᱫᱚ ᱥᱟᱱᱛᱟᱲ ᱠᱚᱣᱟᱜ ᱫᱷᱚᱨᱚᱢ ᱟᱨ ᱟᱹᱨᱤ ᱪᱟᱹᱞᱤ ᱞᱮᱠᱟ ᱛᱮᱫᱚ ᱠᱟᱨᱟᱢ ᱫᱚ ᱠᱟᱨᱟᱢ ᱡᱚᱠᱷᱚᱱ ᱠᱚ ᱵᱚᱸᱜᱟᱭᱟ ᱩᱱ ᱡᱚᱠᱷᱮᱡ ᱠᱟᱨᱟᱢ ᱵᱤᱱᱛᱤ ᱠᱚ ᱵᱤᱱᱛᱤᱭᱟ ᱠᱟᱨᱟᱢ ᱵᱚᱸᱜᱟ ᱫᱚ ᱟᱹᱰᱤ ᱢᱟᱹᱱᱟᱱ ᱟᱹᱰᱤ ᱱᱟᱯᱟᱭᱟᱱ ᱵᱚᱸᱜᱟ ᱠᱟᱱᱟ ᱠᱤᱱ ᱦᱚᱲᱟᱜ ᱵᱷᱟᱹᱞᱟᱹᱭ ᱟᱨ ᱵᱷᱟᱹᱜᱤ ᱞᱟᱹᱜᱤᱫ ᱱᱩᱠᱤᱱ ᱵᱚᱸᱜᱟ ᱫᱚᱠᱤᱱ ᱠᱟᱹᱢᱤᱭᱟ ᱚᱱᱟᱛᱮ ᱠᱟᱨᱟᱢ ᱵᱚᱸᱜᱟ ᱫᱚ ᱟᱵᱚ ᱠᱷᱮᱨᱣᱟᱞ ᱠᱚ ᱢᱩᱫᱽ ᱨᱮᱠᱚ ᱢᱟᱱᱟᱣ ᱵᱟᱛᱟᱣᱟ ᱟᱨ ᱩᱱ ᱡᱚᱠᱷᱮᱡ ᱜᱮᱠᱚ ᱵᱤᱱᱛᱤᱭᱟ ᱚᱱᱟ ᱠᱚ ᱵᱤᱱᱛᱤ ᱞᱮᱠᱷᱟᱱ ᱟᱵᱚ ᱢᱟᱹᱱᱢᱤ ᱠᱚᱣᱟᱜ ᱯᱟᱹᱛᱭᱟᱹᱣ ᱢᱮᱱᱟᱜᱼᱟ ᱡᱮ ᱟᱠᱚᱣᱟᱜ ᱫᱷᱚᱱ ᱫᱚᱨᱤᱵᱽ ᱴᱟᱠᱟ ᱯᱩᱭᱥᱟᱹ ᱦᱳᱲᱳ ᱪᱟᱣᱞᱮ ᱡᱚᱛᱚ ᱞᱮᱠᱟᱱᱟᱜ ᱱᱟᱯᱟᱭ ᱠᱟᱢᱟᱣ ᱛᱟᱦᱮᱱᱟ ᱟᱨ ᱱᱟᱯᱟᱭ ᱨᱮ ᱱᱤᱨᱟᱹᱭ ᱨᱮ ᱛᱟᱦᱮᱱ ᱞᱟᱹᱜᱤᱫ ᱠᱟᱨᱟᱢ ᱵᱚᱸᱜᱟ ᱴᱷᱮᱱ ᱠᱚ ᱱᱮᱦᱚᱨᱚᱜᱼᱟ ᱟᱨ ᱠᱚ ᱮᱱᱮᱡ ᱦᱚᱸᱠᱚ ᱮᱱᱮᱡ ᱥᱮᱨᱮᱧᱟ